ᱟᱞᱮ ᱱᱚᱣᱟ ᱢᱟᱞᱫᱟ ᱡᱮᱞᱟ ᱨᱮ ᱟᱭᱢᱟ ᱨᱚᱠᱚᱢ ᱦᱚᱭ ᱵᱟᱹᱨᱰᱩ ᱥᱮ ᱫᱟᱜ ᱠᱚᱦᱚᱸ ᱦᱤᱡᱩᱜ ᱜᱮᱭᱟ ᱛᱚ ᱚᱱᱟ ᱞᱮᱠᱟᱱᱟᱜ ᱛᱮ ᱟᱞᱮ ᱦᱚᱸ ᱟᱹᱞᱩ ᱯᱚᱴᱚᱞ ᱪᱟᱥᱵᱟᱥ ᱥᱮ ᱠᱷᱮᱛ ᱠᱚᱨᱮ ᱞᱮ ᱪᱟᱥᱼᱵᱟᱥᱮᱫ ᱠᱟᱱ ᱚᱱᱟ ᱫᱟᱜ ᱠᱷᱚᱱ ᱨᱩᱠᱷᱤᱭᱟᱹ ᱵᱟᱠᱷᱨᱟᱛᱮ ᱟᱞᱮ ᱠᱷᱮᱛ ᱠᱚᱨᱮ ᱰᱟᱲᱟᱞᱮ ᱵᱮᱱᱟᱣ ᱜᱮᱭᱟ ᱟᱨ ᱚᱱᱟ ᱰᱟᱲᱟ ᱛᱮᱜᱮ ᱫᱟᱜ ᱫᱚ ᱞᱟᱛᱟᱨ ᱥᱮᱫ ᱟᱹᱛᱩ ᱜᱤᱰᱤᱜᱼᱟ ᱚᱱᱮ ᱚᱱᱠᱟᱱ ᱢᱟᱫᱫᱷᱚᱢᱛᱮ ᱟᱞᱮᱭᱟᱜ ᱯᱷᱚᱥᱚᱞ ᱟᱞᱮ ᱫᱚᱞᱮ ᱵᱟᱧᱪᱟᱣ ᱜᱮᱭᱟ ᱟᱨ ᱠᱤᱪᱷᱩ ᱠᱤᱪᱷᱩ ᱯᱷᱚᱥᱚᱞ ᱢᱮᱱᱟᱜ ᱛᱟᱞᱮᱭᱟ ᱡᱮᱢᱚᱱ ᱢᱟᱹᱨᱤᱪ ᱥᱮ ᱵᱮᱸᱜᱟᱲᱮᱢ ᱢᱮᱱ ᱥᱮ ᱠᱩᱲᱪᱟᱹᱢ ᱢᱮᱱ ᱚᱱᱟᱫᱚ ᱟᱞᱮᱫᱚ ᱢᱟᱨᱠᱤᱝ ᱠᱟᱛᱮᱫ ᱞᱮ ᱨᱚᱦᱚᱭ ᱜᱮᱭᱟ ᱪᱮᱫᱟᱜ ᱡᱮ ᱱᱚᱝᱠᱟ ᱦᱚᱭ ᱵᱟᱹᱨᱰᱩ ᱫᱟᱜ ᱞᱮᱠᱷᱟᱡ ᱫᱟᱜ ᱟᱹᱣᱨᱤ ᱢᱟᱱᱮ ᱟᱹᱣᱨᱤ ᱡᱟᱣᱨᱟᱜ ᱵᱟᱠᱷᱨᱟᱛᱮ ᱟᱞᱮ ᱚᱱᱟ ᱢᱟᱨᱠᱤᱝ ᱢᱟᱫᱫᱷᱚᱢᱛᱮ ᱛᱮᱞᱮ ᱨᱚᱦᱚᱭᱮᱫ ᱠᱟᱱ ᱚᱱᱟ ᱢᱟᱨᱠᱤᱝ ᱨᱮᱭᱟᱜ ᱰᱟᱲᱟ ᱛᱮᱜᱮ ᱚᱱᱟ ᱫᱟᱜ ᱫᱚ ᱞᱟᱛᱟᱨ ᱥᱮᱫ ᱟᱹᱛᱩ ᱜᱤᱰᱤᱜ ᱜᱮᱭᱟ ᱟᱨ ᱚᱱᱮ ᱚᱱᱠᱟ ᱢᱟᱫᱫᱷᱚᱢ ᱛᱮᱜᱮ ᱟᱞᱮᱭᱟᱜ ᱯᱷᱚᱥᱚᱞ ᱞᱮ ᱨᱩᱠᱷᱤᱭᱟᱹᱭ ᱜᱮᱭᱟ ᱥᱮ ᱱᱤᱛ ᱫᱷᱟᱹᱵᱤᱡᱛᱮ ᱟᱞᱮᱭᱟᱜ ᱯᱷᱚᱥᱚᱞ ᱵᱟᱧᱟᱣᱞᱮ ᱫᱚᱦᱚ ᱟᱹᱜᱩ ᱟᱠᱟᱜᱼᱟ ᱥᱮᱞᱮ ᱵᱟᱧᱪᱟᱣᱞᱮ ᱪᱮᱥᱴᱟᱭ ᱜᱮᱭᱟ